ᱦᱮᱞᱳ ᱜᱚᱢᱠᱮ ᱴᱨᱟᱱᱥᱯᱳᱨᱴ ᱮᱡᱮᱱᱥᱤ ᱮᱱᱟᱝ ᱢᱟ ᱢᱚᱬᱮ ᱥᱟᱭ ᱴᱟᱠᱟ ᱛᱮ ᱠᱮᱯᱷ ᱤᱧ ᱵᱩᱠ ᱠᱮᱫᱟ ᱟᱨ ᱱᱤᱛᱚᱜ ᱢᱟ ᱰᱨᱟᱭᱵᱟᱨ ᱟᱨᱚ ᱢᱤᱫ ᱥᱟᱭ ᱴᱟᱠᱟ ᱵᱤᱥᱤ ᱠᱷᱚᱡᱤᱧ ᱠᱟᱱᱟ ᱩᱱᱟᱜ ᱫᱚ ᱚᱦᱚᱧ ᱮᱢ ᱠᱮᱭᱟ ᱟ ᱠᱚᱞ ᱠᱟᱛᱮ ᱢᱮᱛᱟᱭ ᱯᱮ ᱟᱨ ᱡᱩᱫᱤ ᱵᱟᱯᱮ ᱢᱮᱛᱟᱭᱟ ᱢᱤᱫ ᱴᱟᱠᱟ ᱦᱚᱸ ᱵᱟᱹᱧ ᱮᱢᱟᱭᱟ